ᱤᱧᱟᱹᱜ ᱚᱲᱟᱜ ᱨᱮ ᱯᱟᱣᱨᱟ ᱞᱟᱹᱜᱤᱫ ᱴᱩᱠᱩᱡ ᱥᱮ ᱯᱟᱣᱨᱟ ᱴᱚᱝᱠᱚ ᱢᱮᱛᱟᱜ ᱠᱟᱱ ᱚᱱᱟᱧ ᱟᱸᱠᱟᱣ ᱟᱠᱟᱫᱟ ᱟᱠᱟ ᱟᱠᱟᱫ ᱠᱚᱣᱟᱹᱧ ᱟᱨ ᱚᱱᱟ ᱨᱟᱪᱟ ᱠᱚᱨᱮ ᱫᱟᱠᱟ ᱠᱩᱧ ᱮᱢ ᱵᱟᱲᱟ ᱟᱠᱚᱣᱟ ᱟᱨ ᱫᱟᱜ ᱦᱩᱧ ᱮᱢ ᱵᱟᱲᱟ ᱟᱠᱟᱫ ᱠᱚᱜᱮᱭᱟ ᱟᱨ ᱵᱟᱲᱜᱮ ᱟᱨ ᱚᱲᱟᱜ ᱵᱟᱲᱜᱮ ᱥᱩᱨ ᱨᱮ ᱫᱟᱨᱮ ᱢᱮᱱᱟᱜᱼᱟ ᱫᱟᱨᱮ ᱨᱮᱦᱚᱸ ᱛᱩᱠᱟᱹᱧ ᱵᱮᱱᱟᱣ ᱟᱠᱟᱫ ᱠᱚᱣᱟ ᱡᱚᱢᱟᱜ ᱦᱚᱸ ᱪᱮᱛᱟᱱ ᱨᱤᱧ ᱟᱠᱟ ᱟᱠᱟᱫ ᱠᱚᱣᱟ ᱫᱟᱜ ᱠᱚᱦᱚᱧ ᱟᱠᱟ ᱟᱠᱟᱫ ᱠᱚᱣᱟ ᱵᱚᱛᱚᱞ ᱨᱮ ᱦᱩᱰᱤᱧᱟᱹᱜ ᱵᱚᱛᱚᱞ ᱜᱮᱫ ᱠᱟᱛᱮᱫ ᱵᱚᱛᱚᱞ ᱨᱮ ᱪᱮᱫᱟᱜ ᱥᱮ ᱤᱧ ᱫᱚ ᱪᱮᱬᱮ ᱛᱮᱫᱚ ᱟᱹᱰᱤᱜᱤᱧ ᱠᱩᱥᱤᱭᱟᱠᱚᱣᱟ ᱚᱱᱠᱟ ᱞᱮᱠᱟᱛᱮ ᱡᱚᱛᱚᱣᱟᱜ ᱤᱧ ᱵᱮᱵᱚᱥᱛᱷᱟ ᱵᱟᱲᱟᱣᱟᱠᱚᱣᱟ